ᱵᱷᱟᱨᱚᱛ ᱨᱮᱭᱟᱜ ᱠᱷᱮᱞᱚᱰ ᱫᱚ ᱟᱭᱢᱟ ᱜᱮ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱠᱨᱤᱠᱮᱴ ᱯᱷᱩᱴᱵᱚᱞ ᱦᱚᱠᱤ ᱠᱟᱵᱟᱰᱤ ᱠᱷᱚᱠᱷᱚ ᱵᱟᱥᱠᱮᱴ ᱵᱚᱞ ᱚᱱᱟ ᱠᱚ ᱢᱩᱫᱽᱨᱮ ᱡᱟᱦᱟᱸ ᱡᱮᱜᱮᱛ ᱡᱟᱠᱟᱛ ᱛᱷᱚᱠ ᱨᱮ ᱦᱩᱭᱩᱜᱼᱟ ᱚᱱᱟ ᱫᱚ ᱦᱩᱭᱩᱜ ᱠᱟᱱᱟ ᱠᱨᱤᱠᱮᱴ ᱟᱨ ᱯᱷᱩᱴᱵᱚᱞ ᱚᱱᱟ ᱥᱟᱶ ᱨᱮ ᱡᱩᱫᱤ ᱠᱟᱵᱟᱰᱤ ᱠᱷᱮᱞ ᱡᱮᱜᱮᱛ ᱡᱟᱠᱟᱛ ᱛᱷᱚᱠ ᱨᱮ ᱦᱩᱭᱩᱜᱼᱟ ᱛᱟᱦᱚᱞᱮ ᱟᱵᱚ ᱵᱷᱟᱨᱚᱛ ᱫᱤᱥᱚᱢ ᱟᱞᱟᱫᱟ ᱢᱤᱫᱴᱟᱝ ᱩᱯᱨᱩᱢᱮ ᱧᱟᱢᱟ ᱪᱮᱫᱟᱜ ᱥᱮ ᱵᱟᱝᱢᱟ ᱠᱟᱵᱟᱰᱤ ᱠᱷᱮᱞ ᱫᱚ ᱟᱵᱚ ᱵᱷᱟᱨᱚᱛ ᱫᱤᱥᱚᱢ ᱨᱮᱭᱟᱜ ᱠᱟᱱᱟ